ᱦᱳᱭ ᱤᱧᱫᱚ ᱠᱟᱹᱴᱤᱡ ᱠᱷᱚᱱᱜᱮ ᱠᱤᱛᱟᱹᱵ ᱨᱮᱱᱟᱜ ᱫᱚᱧ ᱠᱩᱥᱤᱜ ᱜᱮᱭᱟ ᱟᱨ ᱮᱦᱚᱵ ᱫᱚ ᱯᱮᱱᱥᱤᱞ ᱟᱨ ᱱᱚᱱᱚᱞ ᱟᱛᱮᱫ ᱛᱮᱜᱤᱧ ᱵᱮᱱᱟᱣ ᱛᱟᱦᱮᱸᱫ ᱛᱟᱨᱯᱚᱨᱮ ᱫᱚ ᱥᱠᱮᱪ ᱯᱮᱱ ᱛᱤᱧ ᱵᱮᱱᱟᱣᱟ ᱟᱨᱤᱧ ᱨᱚᱝᱟ ᱟᱨ ᱱᱤᱛ ᱤᱧ ᱥᱮᱬᱟᱭᱮᱱ ᱫᱚ ᱱᱤᱛᱚᱜ ᱫᱚ ᱵᱷᱤᱛ ᱠᱚᱨᱮᱧ ᱵᱮᱱᱟᱣᱟ ᱟᱨ ᱟᱭᱢᱟ ᱞᱮᱠᱟᱱ ᱪᱤᱛᱟᱹᱨ ᱠᱚᱹᱧ ᱵᱮᱱᱟᱣᱟ ᱟᱨ ᱟᱞᱯᱚᱱᱟ ᱛᱮᱦᱚᱸᱧ ᱵᱮᱱᱟᱣᱟ ᱟᱨ ᱱᱤᱛᱚᱜ ᱫᱚ ᱚᱱᱟ ᱪᱤᱛᱟᱹᱨ ᱠᱚᱫᱚ ᱠᱟᱱᱟ ᱯᱚᱱᱰᱤᱛ ᱨᱟᱹᱜᱷᱩᱱᱟᱛᱷ ᱢᱩᱨᱢᱩᱣᱟᱜ ᱪᱤᱛᱟᱹᱨ ᱦᱚᱸᱧ ᱵᱮᱱᱟᱣ ᱟᱠᱟᱜᱼᱟ ᱢᱚᱦᱚᱛᱢᱟ ᱜᱟᱹᱱᱫᱷᱤᱭᱟᱜ ᱪᱤᱛᱟᱹᱨ ᱠᱚ ᱟᱨ ᱵᱟᱦᱟ ᱠᱚᱨᱮᱱᱟᱜ ᱪᱤᱛᱟᱹᱨ ᱠᱚᱦᱚᱸᱧ ᱵᱮᱱᱟᱣ ᱟᱠᱟᱜᱼᱟ ᱟᱨ ᱟᱭᱢᱟ ᱞᱮᱠᱟᱱ ᱪᱤᱛᱟᱹᱨ ᱠᱚᱹᱧ ᱵᱮᱱᱟᱣ ᱠᱟᱜᱼᱟ ᱪᱤᱛᱟᱹᱨ ᱵᱮᱱᱟᱣ ᱫᱚ ᱟᱹᱰᱤ ᱜᱤᱧ ᱠᱩᱥᱤᱭᱟᱜᱼᱟ